ᱟᱞᱮ ᱱᱚᱣᱟ ᱯᱟᱥᱟᱯᱟᱥᱤ ᱠᱚᱨᱮ ᱫᱚ ᱟᱞᱮ ᱪᱟᱨᱯᱟᱥᱮ ᱫᱚ ᱟᱨᱠᱤ ᱩᱞ ᱫᱟᱨᱮ ᱠᱟᱱᱴᱷᱟᱲ ᱫᱟᱨᱮ ᱟᱨᱦᱚᱸ ᱞᱤᱪᱩ ᱫᱟᱨᱮ ᱫᱟᱨᱮ ᱟᱨᱦᱚᱸ ᱟᱭᱢᱟ ᱠᱤᱪᱷᱩ ᱫᱟᱨᱮᱜᱮ ᱢᱟᱱᱮ ᱩᱥᱟᱹᱨᱟ ᱡᱟᱱᱟᱢᱚᱜᱼᱟ ᱟᱨ ᱤᱧᱫᱚ ᱩᱞ ᱠᱟᱱᱴᱷᱟᱲ ᱟᱨᱦᱚᱸ ᱞᱤᱪᱩ ᱚᱱᱟ ᱠᱚ ᱡᱟᱹᱥᱛᱤᱧ ᱨᱚᱦᱚᱭ ᱠᱟᱫᱟ ᱟᱨ ᱚᱱᱟ ᱠᱚ ᱡᱟᱹᱥᱛᱤᱧ ᱨᱚᱦᱚᱭ ᱵᱟᱲᱟ ᱟᱠᱟᱫᱟ ᱟᱨ ᱚᱱᱟ ᱠᱚ ᱡᱟᱹᱥᱛᱤᱧ ᱠᱩᱥᱤᱭᱟᱜ ᱛᱮ ᱚᱱᱟ ᱠᱚ ᱡᱟᱹᱥᱛᱤᱧ ᱨᱚᱦᱚᱭ ᱠᱟᱫᱟ ᱛᱳ ᱨᱚᱦᱚᱭ ᱠᱟᱛᱮᱫ ᱫᱟᱜ ᱫᱩᱞᱟᱜ ᱦᱩᱭᱮᱱᱟ ᱫᱤᱱᱟᱹᱢ ᱦᱤᱞᱳᱜ ᱫᱟᱜ ᱫᱩᱞᱟᱜ ᱦᱩᱭᱩᱜᱼᱟ ᱢᱚᱡᱽ ᱛᱮ ᱡᱚᱛᱱᱚᱭ ᱦᱩᱭᱩᱜᱼᱟ ᱢᱚᱡᱽ ᱛᱮ ᱫᱟᱜ ᱫᱩᱞᱟᱜ ᱦᱩᱭᱩᱜᱼᱟ ᱥᱚᱠᱟᱞᱮ ᱵᱤᱠᱟᱞᱮ ᱢᱚᱡᱽ ᱛᱮ ᱡᱚᱛᱱᱚᱭ ᱦᱩᱭᱩᱜᱼᱟ ᱮᱸᱰᱮᱠᱷᱟᱱ ᱩᱥᱟᱹᱨᱟ ᱞᱟᱹᱴᱩᱜᱼᱟ ᱟᱨ ᱤᱧ ᱫᱚ ᱚᱱᱟ ᱛᱮᱜᱮ ᱩᱥᱟᱹᱨᱟ ᱩᱥᱟᱹᱨᱟ ᱢᱟᱱᱮ ᱢᱚᱡᱽ ᱛᱮ ᱫᱟᱜ ᱤᱧ ᱫᱩᱞᱟᱜᱼᱟ ᱢᱟᱱᱮ ᱩᱥᱟᱹᱨᱟ ᱦᱟᱨᱟ ᱦᱟᱨᱟᱜᱼᱟ ᱟᱨ ᱢᱚᱬᱮ ᱢᱚᱬᱮ ᱛᱩᱨᱩᱭ ᱵᱚᱪᱷᱚᱨ ᱠᱷᱟᱱ ᱜᱮ ᱚᱱᱟᱫᱚ ᱦᱟᱨᱟ ᱠᱟᱛᱮᱫ ᱡᱚᱜᱼᱟ ᱢᱟᱱᱮ ᱵᱟᱦᱟᱜᱼᱟ ᱯᱨᱚᱛᱷᱚᱢ ᱛᱟᱨᱯᱚᱨᱮ ᱡᱚᱜᱼᱟ ᱛᱟᱨᱯᱚᱨ ᱫᱚ ᱯᱷᱚᱞ ᱦᱩᱭᱩᱜᱼᱟ ᱛᱟᱨᱯᱚᱨ ᱫᱚ ᱚᱱᱟ ᱡᱚᱢ ᱦᱩᱭᱩᱜᱼᱟ